ᱦᱮᱞᱳ ᱟᱹᱞᱤᱧ ᱡᱤᱣᱚᱱ ᱢᱟᱱᱰᱤᱞᱤᱧ ᱢᱮᱱᱮᱜᱼᱟ ᱟᱹᱞᱤᱧ ᱟᱫᱷᱟᱨ ᱠᱟᱨᱰ ᱵᱮᱱᱟᱣ ᱥᱟᱱᱟᱭᱮᱫ ᱞᱤᱧᱟ ᱟᱫᱚ ᱟᱫᱷᱟᱨ ᱠᱟᱨᱰ ᱨᱮ ᱪᱮᱫ ᱵᱟᱭᱳᱢᱮᱴᱨᱤᱠ ᱚᱱᱠᱟ ᱫᱚᱨᱠᱟᱨᱚᱜᱼᱟ ᱥᱮ ᱪᱮᱫ ᱟᱨᱦᱚᱸ ᱯᱷᱳᱴᱳ ᱯᱷᱳᱴᱳ ᱠᱚᱦᱚᱸ ᱞᱟᱜᱟᱜᱼᱟ ᱥᱟᱭᱤᱱ ᱠᱚ ᱫᱚᱨᱠᱟᱨᱚᱜᱼᱟ ᱚᱻ ᱵᱟᱭᱚᱢᱮᱴᱨᱤ ᱦᱚᱸ ᱫᱚᱨᱠᱟᱨᱟ ᱵᱟᱝ ᱟᱪᱪᱷᱟ ᱴᱷᱤᱠ ᱜᱮᱭᱟ ᱟᱪᱪᱷᱟ ᱟᱨ ᱛᱤᱱᱟᱹᱜ ᱫᱤᱱ ᱠᱚᱛᱮ ᱞᱤᱧ ᱦᱤᱡᱩᱜᱼᱟ ᱟᱪᱪᱷᱟ ᱴᱷᱤᱠ ᱜᱮᱭᱟ ᱟᱪᱪᱷᱟ ᱴᱷᱤᱠ ᱜᱮᱭᱟ ᱫᱚᱥ ᱫᱤᱱ ᱯᱚᱨ ᱞᱤᱧ ᱦᱤᱡᱩᱜᱼᱟ ᱛᱟᱦᱚᱞᱮ ᱠᱟᱹᱢᱤ ᱛᱟᱹᱞᱤᱧ ᱜᱟᱱᱚᱜᱼᱟ